ᱦᱚᱝᱠᱚᱝ ᱵᱟᱞᱤ ᱵᱟᱥᱳᱞᱳᱱᱟ ᱟᱵᱩᱫᱷᱟᱹᱢᱤ ᱠᱳᱣᱟᱞᱟᱞᱟᱯᱩᱨ ᱮᱠᱞᱮᱱᱰ ᱞᱮᱝᱠᱟᱣᱩᱴ ᱢᱮᱞᱵᱨᱳᱱ ᱵᱮᱝᱠᱚᱠ ᱵᱮᱭᱡᱤᱝ ᱯᱤᱥᱟ ᱞᱩᱱᱤ ᱤᱱᱴᱟᱨᱞᱮᱠᱤᱝ ᱡᱳᱥᱮᱵᱟᱨᱜᱽ ᱵᱮᱥᱨᱮᱞᱥ ᱠᱮᱱᱰᱤ ᱥᱚᱥᱦᱟᱣ ᱠᱟᱭᱨᱳ ᱚᱰᱤᱱᱤ ᱵᱷᱮᱱᱤᱥ ᱯᱟᱛᱟᱭᱟᱱ ᱡᱳᱨᱤᱠ ᱯᱷᱩᱠᱮᱴ ᱠᱮᱯᱴᱟᱣᱩᱱ ᱠᱮᱯᱟᱞᱰᱤᱥᱤᱭᱟᱱ ᱠᱚᱞᱚᱢᱵᱳ ᱠᱮᱱᱤᱵᱷᱟ ᱜᱳᱞᱴ ᱠᱚᱥᱴ ᱯᱮᱱᱴᱨᱳ ᱢᱮᱱᱥᱳᱨᱳᱵᱷᱤ ᱯᱮᱨᱨᱳ ᱯᱮᱠᱷᱨᱟ ᱮᱞᱤᱠᱳ ᱡᱮᱱᱤᱭᱟᱱ ᱮᱢᱵᱟ ᱥᱮᱞᱤᱭᱟᱢ ᱟᱱ ᱚᱥᱴᱨᱮᱞᱤᱭᱟ ᱫᱤᱯᱥᱟᱜᱚᱨ ᱵᱮᱞ ᱯᱷᱟᱥᱴ ᱵᱟᱨ ᱢᱤ ᱦᱟᱢ ᱵᱩᱱ ᱯᱮᱥᱴ ᱵᱨᱮᱱᱥ ᱟᱣᱟᱨᱥ